ᱦᱮᱞᱳ ᱦᱮᱸ ᱡᱚᱦᱟᱨ ᱜᱮ ᱢᱮᱱᱮᱫ ᱛᱟᱦᱮᱱᱤᱧ ᱥᱟᱦᱮᱵᱽ ᱚᱱᱟ ᱫᱟᱜ ᱫᱚ ᱟᱹᱰᱤ ᱫᱩ ᱱᱚᱢᱵᱚᱨ ᱫᱟᱜ ᱮᱢ ᱟᱹᱠᱷᱨᱤᱧᱮᱫ ᱠᱟᱱ ᱛᱟᱞᱟᱝ ᱦᱮᱸ ᱤᱧ ᱨᱚᱲᱫᱟ ᱱᱚᱰᱮ ᱢᱚᱦᱮᱥᱯᱩᱨ ᱦᱚᱨᱤᱫᱟᱥᱯᱩᱨ ᱟᱹᱛᱩ ᱠᱷᱚᱱ ᱤᱧᱫᱚ ᱥᱤᱨᱤᱯ ᱟᱫᱚ ᱤᱧᱫᱚ ᱥᱤᱨᱤᱛᱚᱱ ᱤᱧ ᱨᱚᱲᱫᱟ ᱚᱥᱩᱵᱤᱫᱷᱟ ᱱᱚᱣᱟ ᱦᱩᱭᱩᱜ ᱠᱟᱱᱟ ᱡᱮ ᱫᱟᱜ ᱟᱹᱰᱤ ᱠᱟᱡᱟᱠ ᱥᱚ ᱠᱟᱱᱟ ᱦᱮᱸ ᱢᱟᱱᱮ ᱵᱟᱞᱮ ᱧᱩ ᱫᱟᱲᱮᱭᱟᱜ ᱠᱟᱱᱟ ᱚᱲᱟᱜ ᱠᱷᱚᱱ ᱦᱚᱸ ᱟᱹᱰᱤ ᱠᱟᱡᱟᱠ ᱯᱟᱨᱤᱥᱟᱱ ᱦᱩᱭᱩᱜ ᱠᱟᱱ ᱛᱟᱞᱮᱭᱟ ᱡᱮ ᱚᱲᱟᱜ ᱨᱮᱱ ᱦᱚᱧ ᱟᱢ ᱟᱯᱮᱭᱟᱜ ᱟᱯᱮᱭᱟᱜ ᱠᱷᱟᱹᱛᱤᱨ ᱛᱮ ᱟᱞᱮ ᱦᱚᱸ ᱚᱲᱟᱜ ᱨᱮᱠᱚ ᱮᱜᱮᱨᱮᱫ ᱞᱮᱭᱟ ᱯᱷᱤᱞᱴᱟᱨ ᱠᱟᱛᱮᱫ ᱟᱹᱜᱩᱭᱮᱫ ᱠᱟᱱ ᱨᱮᱦᱚᱸ ᱢᱟᱱᱮ ᱪᱤᱠᱟᱹᱛᱮ ᱱᱩᱱᱟᱹᱜ ᱵᱮᱼᱵᱟᱹᱲᱤᱡ ᱦᱩᱭᱩᱜ ᱠᱟᱱᱟ ᱢᱮᱱᱠᱷᱟᱱ ᱟᱢ ᱞᱟᱹᱜᱤᱫ ᱛᱮ ᱫᱮᱥᱤ ᱮᱥ ᱯᱤ ᱴᱷᱮᱱ ᱠᱚᱨᱟᱣᱟ ᱵᱟᱠᱷᱟᱱ ᱦᱮᱸ ᱦᱮᱸ ᱟᱫᱚ ᱠᱟᱛᱷᱟ ᱦᱩᱭᱩᱜ ᱠᱟᱱᱟ ᱥᱮ ᱟᱯᱮᱭᱟᱜ ᱚᱱᱟ ᱠᱳᱢᱯᱟᱱᱤ ᱴᱷᱮᱱ ᱠᱷᱚᱱ ᱢᱚᱡᱽ ᱯᱮ ᱟᱹᱜᱩᱭᱫᱟ ᱟᱯᱮ ᱱᱚᱰᱮ ᱟᱯᱮᱭᱟᱜ ᱫᱚᱠᱟᱱ ᱨᱮᱯᱮ ᱵᱚᱫᱚᱞ ᱫᱟ ᱫᱟᱜ ᱱᱚᱣᱟ ᱦᱚᱸ ᱢᱤᱫᱴᱮᱱ ᱦᱩᱭ ᱫᱟᱲᱮᱭᱟᱜ ᱠᱟᱱᱟ ᱦᱮᱸ ᱦᱮᱸ ᱤᱧᱦᱚᱸ ᱚᱱᱟᱜᱤᱧ ᱠᱷᱚᱡᱚᱜ ᱠᱟᱱᱟ ᱥᱮ ᱩᱥᱟᱨᱟ ᱩᱥᱟᱹᱨᱟ ᱵᱚᱞᱮ ᱟᱢ ᱛᱤᱱᱟᱹᱜ ᱢᱚᱡᱮᱢ ᱛᱤᱱᱟᱹᱜ ᱢᱚᱡᱮᱢ ᱵᱮᱱᱟᱣ ᱫᱟᱲᱮᱟᱜᱼᱟ ᱩᱱᱟᱹᱜ ᱜᱮ ᱜᱟᱲᱦᱟ ᱠᱚ ᱪᱟᱞᱟᱜᱼᱟ ᱡᱮᱭᱥᱮ ᱠᱤ ᱤᱧᱦᱚᱸ ᱨᱟᱹᱥᱠᱟᱹᱧ ᱟᱹᱭᱠᱟᱹᱣᱟ ᱥᱮ ᱚᱲᱟᱜ ᱨᱮᱱ ᱦᱚᱸᱠᱚ ᱢᱮᱱᱟ ᱵᱟᱝ ᱯᱷᱟᱞᱱᱟ ᱡᱟᱭᱜᱟ ᱠᱷᱚᱱ ᱜᱮ ᱫᱟᱜ ᱟᱹᱜᱩᱭ ᱛᱟᱞᱟᱝ ᱢᱮ ᱴᱷᱤᱠ ᱜᱮᱭᱟ ᱦᱮᱸ ᱴᱷᱤᱠ ᱦᱮᱸ ᱢᱟ ᱳᱠᱮᱹ